ᱤᱧᱟᱹᱜ ᱯᱷᱮᱰᱟᱛ ᱵᱟᱨᱮᱛᱮ ᱞᱟᱹᱭ ᱛᱮᱱᱟᱜ ᱫᱚ ᱦᱩᱭᱩᱜ ᱠᱟᱱᱟ ᱡᱮ ᱤᱧ ᱥᱟᱱᱛᱟᱲ ᱠᱟᱹᱱᱟᱹᱧ ᱟᱨ ᱥᱟᱱᱛᱟᱲ ᱩᱯᱨᱩᱢ ᱠᱟᱛᱮ ᱤᱧ ᱫᱚ ᱟᱹᱰᱤ ᱜᱚᱨᱚᱵᱽ ᱜᱮᱧ ᱞᱟᱹᱭᱚᱜᱼᱟ ᱟᱨ ᱥᱟᱱᱛᱟᱲ ᱦᱩᱭ ᱠᱟᱛᱮ ᱤᱧ ᱫᱚ ᱠᱚᱱᱚ

ᱥᱟᱱᱛᱟᱲ ᱦᱩᱭ ᱠᱟᱛᱮ ᱤᱧ ᱫᱚ ᱟᱹᱰᱤ ᱵᱷᱟᱜᱮ ᱜᱮᱧ ᱵᱩᱡᱷᱟᱹᱣᱟ ᱟᱨ ᱱᱚᱝᱠᱟ ᱜᱟᱶᱛᱟ ᱠᱚ ᱤᱫᱤ ᱠᱟᱛᱮᱫ ᱜᱟᱶᱛᱟ ᱠᱚ ᱤᱫᱤ ᱠᱟᱛᱮ ᱩᱯᱨᱩᱢ ᱦᱚᱲ ᱫᱚ ᱟᱹᱰᱤ ᱜᱮ ᱢᱮᱱᱟᱜ ᱠᱚᱜᱮᱭᱟ ᱟᱨ ᱩᱱᱠᱩ ᱦᱚᱲ ᱫᱚ ᱟᱹᱰᱤ ᱜᱟᱶᱛᱟ ᱞᱟᱹᱜᱤᱫ ᱠᱚ ᱠᱟᱹᱢᱤᱭᱮᱫ ᱜᱮᱭᱟ ᱟᱨ ᱱᱚᱝᱠᱟ ᱠᱟᱹᱢᱤ ᱠᱟᱹᱢᱤ ᱠᱟᱛᱮᱫ ᱱᱤᱛᱚᱜ ᱥᱟᱶᱛᱟ ᱥᱚᱢᱟᱡᱽ ᱥᱟᱱᱛᱟᱲ ᱥᱚᱢᱟᱡᱽ ᱠᱚ ᱞᱟᱦᱟᱥᱮᱱ ᱠᱚ ᱤᱫᱤᱭᱮᱫᱟ ᱟᱨ ᱩᱱᱠᱩ ᱠᱟᱹᱢᱤ ᱡᱟᱛᱮ ᱟᱨᱚ ᱠᱚ ᱫᱟᱲᱮᱭᱟᱜ ᱢᱟ ᱚᱱᱟ ᱞᱟᱹᱜᱤᱫ ᱛᱮ ᱟᱞᱮ ᱟᱹᱰᱤ ᱟᱹᱰᱤ ᱜᱚᱲᱚ ᱦᱚᱸᱞᱮ ᱮᱢᱟᱣ ᱠᱚᱣᱟ ᱟᱨ ᱱᱚᱣᱟ ᱠᱚ ᱜᱷᱚᱴᱚᱱᱟ ᱱᱚᱣᱟ ᱠᱚ ᱠᱟᱹᱢᱤ ᱦᱚᱨᱟ ᱠᱟᱹᱢᱤ ᱠᱟᱛᱮ ᱤᱧ ᱫᱚ ᱟᱹᱰᱤ ᱜᱚᱨᱚᱵᱤᱧ ᱵᱩᱡᱷᱟᱹᱣᱟ